ᱵᱟᱸᱠᱩᱲᱟ ᱦᱚᱱᱚᱛᱨᱮ ᱠᱤᱪᱷᱤ ᱞᱮᱱᱰᱢᱟᱨᱠ ᱥᱮ ᱥᱟᱸᱜᱷᱟᱨᱤᱭᱟᱹ ᱨᱤᱡᱷᱟᱹᱣ ᱟᱱᱟᱜ ᱡᱟᱭᱜᱟ ᱠᱚᱫᱚ ᱢᱮᱱᱟᱜ ᱜᱮᱭᱟ ᱚᱱᱟ ᱡᱟᱭᱜᱟ ᱠᱚ ᱫᱚ ᱦᱩᱭᱩᱜ ᱠᱟᱱᱟ ᱥᱩᱥᱩᱱᱤᱭᱟᱹ ᱯᱟᱦᱟᱲ ᱵᱚᱲᱫᱤ ᱯᱟᱦᱟᱲ ᱥᱩᱵᱩᱡᱫᱤᱯ ᱢᱩᱠᱩᱴᱢᱚᱱᱤᱯᱩᱨ ᱱᱚᱣᱟ ᱠᱚ ᱡᱟᱭᱜᱟ ᱠᱚ ᱧᱮᱧᱮᱞ ᱞᱟᱹᱜᱤᱫᱛᱮ ᱟᱹᱰᱤ ᱟᱭᱢᱟ ᱨᱮᱱ ᱧᱮᱧᱮᱞᱤᱭᱟᱹ ᱠᱚᱠᱚ ᱦᱤᱡᱩᱜᱼᱟ ᱱᱚᱰᱮ ᱦᱮᱡ ᱠᱟᱛᱮᱜ ᱟᱹᱰᱤ ᱨᱟᱹᱥᱠᱟᱹ ᱠᱚ ᱵᱩᱡᱷᱟᱹᱣ ᱛᱮ ᱚᱱᱰᱮᱱᱟᱜ ᱯᱚᱠᱨᱤᱛᱤ ᱠᱚ ᱧᱮᱞ ᱵᱟᱲᱟ ᱠᱟᱛᱮᱜ ᱟᱰᱤ ᱨᱟᱹᱥᱠᱟᱹ ᱠᱚ ᱟᱴᱠᱟᱨᱟ ᱱᱚᱝᱠᱟᱱ ᱡᱟᱭᱜᱟ ᱠᱚ ᱧᱮᱞ ᱞᱟ ᱜᱤᱫ ᱱᱩᱠᱩ ᱡᱟᱦᱟᱸᱭ ᱪᱟᱹᱠᱨᱤᱭᱟᱱ ᱦᱚᱲ ᱠᱚ ᱪᱷᱩᱴᱤ ᱠᱚ ᱧᱟᱢ ᱠᱟᱛᱮᱜ ᱚᱱᱠᱟᱱ ᱡᱟᱭᱜᱟ ᱨᱮ ᱥᱮᱱ ᱠᱟᱛᱮᱜ ᱢᱚᱱᱮ ᱠᱚᱠᱚ ᱵᱚᱫᱚᱞ ᱟᱹᱜᱩᱭ ᱛᱟᱠᱚᱣᱟ ᱟᱨ ᱱᱚᱣᱟ ᱠᱚ ᱱᱟᱱᱟᱦᱩᱱᱟᱹᱨ ᱡᱤᱱᱤᱥ ᱠᱚ ᱧᱮᱞ ᱠᱟᱛᱮᱜ ᱟᱠᱚᱣᱟᱜ ᱢᱚᱱᱮ ᱡᱤᱣᱤ ᱠᱚ ᱵᱚᱱᱚᱫᱚᱞ ᱦᱤᱡᱩᱜ ᱛᱟᱠᱚᱣᱟ ᱟᱨ ᱚᱱᱟ ᱥᱟᱶ ᱥᱟᱶ ᱛᱮ ᱟᱨᱦᱚᱸ ᱱᱟᱣᱟ ᱱᱟᱣᱟᱱ ᱠᱟ ᱢᱤᱨᱮ ᱡᱚᱯᱲᱟᱣ ᱠᱚ ᱛᱟᱦᱮᱱᱟ ᱡᱚᱯᱲᱟᱣ ᱛᱟᱦᱮᱸ ᱞᱟᱹᱜᱤᱫ ᱮᱱᱟᱨᱡᱤ ᱦᱚᱸ ᱦᱤᱡᱩᱜ ᱛᱟᱠᱚᱣᱟ ᱚᱱᱟᱛᱮ ᱱᱚᱣᱟ ᱞᱟᱠᱪᱟᱨ ᱫᱚ ᱟᱹᱰᱤ ᱢᱚᱦᱚᱛᱟᱱ ᱜᱮᱠᱚ ᱢᱚᱱᱮᱭᱟ